ᱥᱮᱫᱟᱭ ᱦᱟᱯᱲᱟᱢᱠᱚᱠᱚ ᱢᱮᱱ ᱟᱠᱟᱫᱟ ᱯᱩᱥ ᱯᱚᱨᱚᱵᱽ ᱛᱮ ᱫᱤᱥᱚᱢ ᱫᱟᱬᱟᱭᱯᱮᱜᱮ ᱟᱨ ᱟᱜᱼᱥᱟᱨᱦᱚᱸ ᱛᱩᱧᱯᱮᱜᱮ ᱵᱷᱮᱡᱟᱦᱚᱸ ᱛᱩᱧᱯᱮᱜᱮ ᱪᱮᱫ ᱪᱮᱫ ᱚᱱᱟ ᱨᱮᱱᱟᱜ ᱮᱠᱴᱩ ᱠᱟᱹᱦᱱᱤ ᱢᱮᱱᱟᱜᱼᱟ ᱟᱠᱷᱟᱱ ᱡᱟᱛᱨᱟ ᱦᱤᱞᱳᱜᱫᱚ ᱵᱷᱮᱡᱟᱵᱚᱱ ᱛᱩᱧᱟ ᱫᱚᱥᱟᱨ ᱦᱤᱚᱞᱳᱜᱫᱚ ᱫᱤᱥᱚᱢ ᱜᱟᱹᱰᱤᱵᱚᱱ ᱫᱟᱬᱟᱱᱟ ᱟᱨ ᱚᱱᱟ ᱫᱚᱥᱟᱨ ᱦᱤᱞᱳᱜᱫᱚ ᱟᱛᱳ ᱨᱮᱵᱚᱱ ᱜᱟᱹᱲᱤᱭᱟ ᱪᱮᱫᱟᱜ ᱪᱮ ᱩᱱ ᱦᱤᱞᱟᱹᱜ ᱫᱚ ᱠᱚᱠᱚᱭᱵᱚᱱ ᱚᱰᱳᱠᱚᱜᱼᱟ ᱥᱮᱫᱟᱭ ᱠᱚᱠᱚᱭ ᱠᱮᱫᱛᱮᱵᱚᱱ ᱟᱹᱥᱩᱞ ᱞᱮᱱᱟ ᱪᱮ ᱪᱮᱫᱞᱮᱠᱟ ᱠᱟᱹᱦᱱᱤ ᱛᱟᱦᱮᱸᱠᱟᱱᱟ ᱩᱱᱟᱹᱜ ᱵᱮᱥ ᱴᱷᱤᱠᱫᱚ ᱵᱟᱹᱧ ᱵᱟᱲᱟᱭᱟ ᱛᱳ ᱤᱧᱟᱹᱜ ᱩᱭᱦᱟᱹᱨᱛᱮ ᱪᱮ ᱤᱧᱟᱹᱜ ᱫᱤᱥᱟᱹᱛᱮ ᱯᱟᱞᱮᱱ ᱤᱱᱠᱟᱹᱜᱮ ᱛᱟᱦᱮᱸ ᱠᱟᱱᱟ ᱛᱳ ᱚᱱᱟ ᱨᱮᱱᱟᱜ ᱵᱟᱨᱮᱛᱮᱜᱮᱵᱚᱱ ᱥᱮᱨᱮᱧᱟ ᱠᱚᱠᱚᱭ ᱪᱮᱫ ᱠᱟᱱᱟ ᱪᱮ ᱪᱮᱫ ᱞᱮᱠᱟ ᱫᱤᱥᱚᱢᱨᱮ ᱡᱟᱦᱟᱸ ᱠᱤᱪᱷᱩ ᱚᱱᱠᱟᱱᱟᱜ ᱠᱟᱛᱷᱟ ᱢᱮᱱᱟᱜᱼᱟ ᱟᱨ ᱪᱮᱫᱠᱚ ᱢᱮᱱᱟ ᱡᱟᱦᱟᱸ ᱞᱮᱠᱟ ᱱᱤᱛᱳᱜ ᱥᱤᱝᱜᱟᱨᱠᱚᱵᱚ ᱧᱮᱞᱮᱫ ᱠᱚᱣᱟᱛᱟᱵᱚᱱ ᱥᱮᱫᱟᱭᱜ ᱠᱟᱹᱦᱱᱤ ᱚᱞ ᱠᱟᱛᱮ ᱨᱤᱞᱤᱠᱥᱠᱚ ᱚᱞᱮᱫᱟ ᱟᱨ ᱟᱵᱚᱨᱮᱱ ᱱᱮᱛᱚᱜ ᱱᱟᱦᱟᱜ ᱥᱤᱝᱜᱟᱨ ᱡᱟᱦᱟᱸᱞᱮᱠᱟ ᱢᱮᱱᱟᱜ ᱠᱚᱣᱟ ᱱᱤᱨᱢᱚᱞᱟ ᱠᱤᱥᱠᱩ ᱵᱚᱥᱮᱱ ᱢᱩᱨᱢᱩ ᱛᱟᱦᱮᱸᱠᱟᱱᱟ ᱛᱟᱦᱮᱸᱫ ᱛᱟᱵᱚᱱ ᱟᱨᱦᱚᱸ ᱨᱩᱯᱟᱹᱞᱤ ᱦᱟᱸᱥᱫᱟ ᱟᱨᱚ ᱚᱡᱚᱭ ᱥᱚᱨᱮᱱ ᱛᱟᱭᱜᱟᱱ ᱚᱱᱠᱟᱜᱮ ᱥᱤᱝᱜᱟᱨᱠᱚ ᱢᱮᱱᱟᱜ ᱠᱚᱣᱟ ᱱᱩᱠᱩ ᱠᱚᱛᱟᱵᱚᱱ ᱟᱵᱚᱣᱟᱜ ᱥᱟᱱᱛᱟᱲ ᱥᱚᱢᱟᱡᱽ ᱨᱮᱱᱟᱜ ᱯᱩᱨᱟᱱᱟ ᱠᱟᱹᱦᱱᱤ ᱠᱚ ᱚᱞ ᱨᱩᱣᱟᱹᱲ ᱠᱮᱫᱛᱮ ᱱᱤᱛᱚᱝ ᱟᱸᱡᱚᱢᱟᱵᱚᱱ ᱠᱟᱱᱟ ᱟᱨ ᱵᱚᱱ ᱨᱟᱹᱥᱠᱟᱹᱭᱮᱫᱟ ᱚᱱᱠᱟ ᱞᱮᱠᱟᱛᱮ ᱱᱤᱛᱚᱝ ᱟᱵᱚᱦᱚᱸ ᱞᱟᱦᱟᱜ ᱞᱟᱹᱠᱛᱤ ᱠᱟᱱᱟ ᱟᱨ ᱡᱟᱦᱟᱸ ᱠᱤᱪᱷᱩ ᱱᱤᱛᱳᱜ ᱠᱟᱹᱦᱱᱤ ᱪᱟᱞᱟᱜ ᱠᱟᱱᱟ ᱚᱱᱟᱦᱚᱸ ᱚᱞ ᱠᱟᱛᱮ ᱥᱮᱨᱮᱧ ᱠᱟᱛᱮ ᱟᱸᱡᱚᱢᱟᱵᱚᱱ ᱠᱟᱱᱟ